ᱟᱵᱚ ᱫᱚᱵᱚᱱ ᱢᱮᱱᱟ ᱞᱚᱞᱚ ᱫᱚᱛᱚ ᱞᱚᱞᱚ ᱫᱚᱛᱚ ᱫᱚ ᱢᱤᱫ ᱥᱤᱡᱤᱱ ᱜᱮᱵᱚᱱ ᱦᱚᱨᱚᱜᱟ ᱱᱚᱣᱟ ᱥᱤᱡᱤᱱ ᱫᱚ ᱨᱮᱭᱟᱲ ᱫᱤᱱ ᱟᱨ ᱱᱚᱣᱟ ᱫᱚᱛᱚ ᱫᱚ ᱞᱚᱞᱚ ᱥᱤᱛᱩᱝ ᱫᱤᱱ ᱫᱚ ᱦᱚᱨᱚᱜ ᱵᱟᱝ ᱜᱟᱱᱚᱜᱼᱟ ᱞᱚᱞᱚ ᱥᱤᱛᱩᱝ ᱫᱤᱱ ᱵᱚᱱ ᱦᱚᱨᱚᱜ ᱞᱮᱠᱷᱟᱱ ᱫᱚᱢᱮ ᱢᱮᱱ ᱵᱟᱝ ᱴᱷᱤᱠ ᱵᱩᱡᱷᱟᱹᱜᱼᱟ ᱟᱨ ᱨᱮᱭᱟᱲ ᱫᱤᱱ ᱫᱚ ᱦᱚᱲᱢᱚ ᱩᱨᱜᱩᱢᱮ ᱫᱚᱦᱚᱭᱟᱭ ᱚᱱᱟ ᱠᱷᱟᱹᱛᱤᱨ ᱜᱮ ᱞᱚᱞᱚ ᱫᱚᱛᱚ ᱵᱚᱱ ᱦᱚᱨᱚᱜᱟ ᱟᱨ ᱞᱚᱞᱚ ᱫᱚᱛᱚ ᱢᱮᱱᱟᱜ ᱟᱹᱰᱤ ᱨᱚᱠᱚᱢ ᱠᱚᱣᱟᱞᱤᱴᱤ ᱢᱮᱱᱟᱜᱼᱟ ᱚᱠᱟ ᱞᱚᱞᱚ ᱫᱚᱛᱚ ᱠᱚ ᱫᱚ ᱯᱟᱛᱞᱟ ᱧᱚᱜ ᱚᱠᱟ ᱠᱚ ᱫᱚ ᱢᱚᱴᱟ ᱧᱚᱜ ᱟᱨ ᱥᱤᱞᱟᱹᱭ ᱠᱚᱦᱚᱸ ᱴᱷᱤᱠ ᱴᱷᱟᱠ ᱥᱤᱞᱟᱹᱭ ᱵᱟᱝ ᱛᱟᱦᱮᱱᱟ ᱟᱹᱰᱤ ᱞᱚᱜᱚᱱ ᱚᱠᱟ ᱠᱚᱫᱚ ᱯᱷᱟᱥᱟᱜ ᱥᱤᱞᱟᱹᱭ ᱠᱟᱴᱟᱜ ᱜᱮᱭᱟ ᱟᱨ ᱞᱚᱞᱚ ᱫᱚᱛᱚ ᱨᱮᱱᱟᱜ ᱡᱮᱢᱚᱱ ᱛᱤᱞ ᱜᱟᱺᱴ ᱴᱷᱮᱱ ᱮᱞᱟᱥᱴᱤᱠ ᱞᱟᱜᱟᱣ ᱛᱟᱦᱮᱱᱟ ᱡᱟᱢᱟ ᱞᱟᱛᱟᱨ ᱢᱟᱦᱟᱸ ᱰᱟᱸᱰᱟ ᱴᱷᱮᱱ ᱚᱸᱰᱮ ᱦᱚᱸ ᱮᱞᱟᱥᱴᱤᱠ ᱞᱟᱜᱟᱣ ᱛᱟᱦᱮᱱᱟ ᱚᱱᱟ ᱮᱞᱟᱥᱴᱤᱠ ᱛᱩᱫ ᱛᱮ ᱦᱚᱨᱚᱜ ᱥᱚᱢᱚᱭ ᱛᱩᱫ ᱥᱚᱢᱚᱭ ᱚᱝᱠᱟ ᱚᱝᱠᱟ ᱛᱮ ᱰᱷᱤᱞᱚᱜ ᱜᱮᱭᱟ ᱟᱨ ᱰᱷᱤᱞ ᱞᱮᱱ ᱠᱷᱟᱱ ᱦᱚᱨᱚᱜ ᱨᱮᱦᱚᱸ ᱵᱷᱟᱹᱜᱤ ᱵᱟᱝ ᱵᱩᱡᱷᱟᱹᱜᱼᱟ ᱥᱮ ᱦᱚᱨᱚᱜ ᱠᱟᱛᱮᱫ ᱦᱚᱸ ᱨᱮᱭᱟᱲ ᱵᱚᱞᱚᱱᱟ ᱚᱸᱰᱮ ᱛᱮ ᱟᱨ ᱩᱨᱜᱩᱢ ᱫᱚ ᱟᱫᱚ ᱵᱟᱝ ᱵᱩᱡᱷᱟᱹᱜᱼᱟ ᱱᱚᱣᱟ ᱜᱮ ᱤᱧᱟᱹᱜ ᱞᱚᱞᱚ ᱫᱚᱛᱚ ᱦᱚᱨᱚᱜ ᱨᱮᱱᱟᱜ ᱱᱮᱜᱮᱴᱤᱵᱷ ᱮᱠᱥᱯᱤᱨᱤᱭᱮᱱᱥ ᱫᱚ